ᱦᱮᱸ ᱤᱧ ᱤᱧᱟᱜ ᱯᱚᱱᱚᱛ ᱫᱤᱥᱞᱚᱢ ᱵᱟᱭᱨᱮ ᱫᱟᱬᱟ ᱟᱠᱟᱫ ᱟᱹᱧ ᱟᱨ ᱤᱧᱟᱜ ᱯᱚᱱᱚᱛ ᱵᱟᱦᱨᱮ ᱫᱟᱬᱟ ᱨᱮᱱᱟᱜ ᱡᱚᱥᱫᱚ ᱛᱟᱦᱮᱸ ᱠᱟᱟᱱ ᱡᱮ ᱤᱧ ᱵᱟᱦᱨᱮ ᱫᱟᱬᱟ ᱠᱟᱛᱮᱫ ᱚᱭᱮᱥᱴᱵᱮᱝᱜᱚᱞ ᱨᱮᱱᱟᱜ ᱡᱟᱭᱜᱟ ᱫᱤᱜᱷᱟ ᱚᱸᱰᱮ ᱪᱟᱞᱟᱜ ᱨᱮᱱᱟᱜ ᱛᱟᱦᱮᱸ ᱠᱟᱱ ᱛᱤᱧᱟ ᱢᱮᱱᱠᱷᱟᱱ ᱵᱟᱭ ᱜᱟᱱ ᱞᱮᱱᱟ ᱵᱟᱭ ᱜᱟᱱ ᱞᱮᱱᱟ ᱚᱸᱰᱮ ᱟᱸᱡᱚᱢ ᱵᱟᱲᱟ ᱦᱟᱠᱟᱫᱟᱹᱧ ᱦᱚᱲ ᱠᱚᱴᱷᱮᱱ ᱡᱮ ᱫᱤᱜᱷᱟᱹ ᱫᱚ ᱟᱹᱰᱤᱱᱟᱯᱟᱭ ᱧᱮᱱᱮᱞᱚᱢ ᱡᱟᱭᱜᱟ ᱢᱮᱱᱟᱜᱼᱟ ᱧᱮᱧᱮᱞ ᱞᱮᱠᱟᱱᱟᱜ ᱡᱟᱭᱜᱟ ᱢᱮᱱᱟᱜᱼᱟ ᱟᱹᱰᱤ ᱪᱮᱦᱨᱟ ᱥᱚᱢᱩᱫᱨᱚ ᱫᱷᱟᱨᱮ ᱠᱟᱱᱟ ᱟᱨ ᱟᱹᱰᱤᱜᱮ ᱱᱟᱯᱟᱭ ᱵᱟᱡᱟᱨ ᱨᱮ ᱢᱮᱱᱟᱜᱼᱟ ᱧᱮᱞ ᱞᱮᱠᱟᱱᱟᱜ ᱤᱠᱷᱟᱹᱱ ᱤᱧᱫᱚ ᱵᱟᱹᱧ ᱪᱟᱞᱟᱣ ᱟᱠᱟᱱᱟ ᱟᱨ ᱟᱹᱰᱤ ᱤᱧᱟᱹᱜ ᱥᱚᱠ ᱢᱮᱱᱟᱜᱼᱟ ᱢᱚᱱᱮ ᱢᱮᱱᱟᱜᱼᱟ ᱚᱸᱰᱮ ᱪᱟᱞᱟᱜ ᱫᱟᱬᱟᱱ ᱪᱟᱞᱟᱜ ᱨᱮᱱᱟᱜ ᱵᱟᱠᱤ ᱜᱚᱴᱟᱧ ᱫᱟᱬᱟ ᱦᱟᱠᱟᱫᱼᱟ ᱫᱤᱞᱞᱤ ᱠᱚᱧ ᱪᱟᱞᱟᱣ ᱟᱠᱟᱱᱟ ᱤᱱᱰᱤᱭᱟ ᱜᱮᱴ ᱠᱚᱧ ᱧᱮᱞᱟᱠᱟᱫᱼᱟ ᱛᱟᱡᱽᱢᱚᱦᱚᱞ ᱠᱚᱧ ᱧᱮᱞᱠᱟᱫᱼᱟ ᱟᱜᱨᱟ ᱠᱚ ᱪᱷᱚᱛᱨᱤᱥᱜᱚᱲ ᱠᱚᱧ ᱪᱟᱞᱟᱣ ᱟᱠᱟᱱᱟ ᱜᱚᱴᱟᱧ ᱫᱟᱬᱟᱣ ᱟᱠᱟᱫᱼᱟ ᱢᱮᱱᱠᱷᱟᱱ ᱚᱸᱰᱮ ᱚᱭᱮᱥᱴᱵᱮᱝᱜᱚᱞ ᱵᱟᱹᱧ ᱪᱟᱞᱟᱣ ᱟᱠᱟᱱᱟ ᱚᱸᱰᱮ ᱟᱹᱰᱤ ᱥᱚᱠ ᱢᱮᱱᱟᱜᱼᱟ ᱟᱹᱰᱤ ᱤᱧᱟᱜ ᱤᱪᱪᱷᱟᱛᱤᱧ ᱢᱮᱱᱟᱜᱼᱟ ᱚᱸᱰᱮ ᱫᱟᱬᱟ ᱨᱮᱱᱟᱜ ᱚᱸᱰᱮ ᱪᱟᱞᱟᱣ ᱠᱟᱛᱮ ᱧᱮᱱᱮᱞᱚᱢ ᱤᱧ ᱧᱮᱞᱟᱹᱧ ᱚᱸᱰᱮ ᱛᱤᱥᱤᱧ ᱧᱮᱞᱟ ᱚᱱᱟᱜᱮ ᱩᱭᱦᱟᱹᱨ ᱵᱟᱲᱟᱭᱮᱫᱼᱟ ᱟᱰᱤᱞᱚᱜᱚᱱ ᱪᱟᱞᱟᱜ ᱨᱮᱱᱟᱜ ᱢᱮᱱᱟᱜᱼᱟ ᱟᱨ ᱜᱟᱛᱮ ᱠᱚ ᱥᱟᱶ ᱪᱟᱟᱜ ᱨᱮᱱᱟᱜ ᱢᱮᱱᱟᱜᱼᱟ ᱢᱮᱱᱠᱷᱟᱱ ᱜᱟᱛᱮᱠᱚ ᱡᱮ ᱵᱟᱠᱚ ᱴᱮᱝᱚᱜ ᱠᱟᱱᱟ ᱚᱱᱟ ᱦᱚᱛᱮ ᱵᱟᱹᱧ ᱪᱟᱞᱟᱣ ᱫᱟᱲᱮᱭᱟᱜ ᱠᱟᱱᱟ ᱮᱱᱠᱷᱟᱱ ᱪᱟᱞᱟᱜ ᱨᱮᱱᱟᱜ ᱫᱚᱢᱮ ᱥᱟᱱᱟ ᱦᱟᱠᱟᱫᱤᱧᱟ ᱟᱨ ᱪᱟᱞᱟᱜ ᱜᱤᱭᱟᱹᱧ ᱜᱟᱛᱮ ᱠᱚ ᱥᱟᱶᱤᱧ ᱪᱟᱞᱟᱜ ᱜᱮᱭᱟ ᱜᱟᱛᱮ ᱠᱚᱞᱮ ᱠᱟᱛᱷᱟᱣ ᱟᱠᱟᱫᱟᱞᱮ ᱟᱨ ᱧᱮᱧᱮᱞ ᱦᱚᱸ ᱫᱚᱢᱮ ᱥᱟᱹᱱᱟᱹᱧ ᱠᱟᱱᱟ ᱪᱮᱛᱟᱱᱨᱮ ᱟᱸᱡᱚᱢ ᱵᱟᱲᱟᱣ ᱟᱠᱟᱫᱟᱹᱧ ᱦᱚᱲ ᱠᱚᱴᱷᱮᱱ ᱡᱮ ᱟᱹᱰᱤ ᱪᱮᱦᱨᱟ ᱢᱮᱱᱟᱜᱼᱟ ᱧᱮᱧᱮᱞ ᱞᱮᱠᱟᱱᱟᱜ ᱡᱮ ᱚᱸᱰᱮ ᱨᱤᱢᱤᱞ ᱠᱚ ᱥᱩᱨ ᱨᱮᱜᱮ ᱛᱟᱦᱮᱱᱟ ᱮᱠᱫᱚᱢ ᱫᱷᱩᱸᱜᱟᱹᱜᱮ ᱨᱟᱠᱟᱵᱟ ᱟᱹᱰᱤ ᱪᱮᱨᱦᱟ ᱟᱨ ᱫᱚᱢᱮ ᱦᱚᱲ ᱜᱚᱴᱟ ᱫᱤᱥᱚᱢ ᱨᱮᱱ ᱦᱚᱲ ᱚᱸᱰᱮ ᱧᱮᱧᱮᱞ ᱠᱚ ᱦᱤᱡᱩᱜᱼᱟ ᱡᱷᱟᱹᱞᱼᱡᱷᱟᱹᱞ ᱠᱚ ᱦᱤᱡᱩᱜ ᱟᱠᱚ ᱟᱨ ᱡᱚᱛᱚᱣᱟᱜ ᱥᱩᱵᱤᱫᱷᱟ ᱢᱮᱱᱟᱜᱼᱟ ᱫᱚᱨᱭᱟᱨᱮᱢ ᱫᱟᱬᱟ ᱫᱟᱲᱮᱭᱟᱜᱼᱟ ᱠᱚ ᱢᱮᱱᱟᱜᱼᱟ ᱰᱚᱸᱜᱟᱛᱮ ᱢᱮᱱᱟᱜᱼᱟ ᱰᱚᱸᱜᱟᱛᱮ ᱫᱮᱡ ᱠᱟᱛᱮᱫ ᱚᱱᱟ ᱨᱮᱱᱟᱜ ᱵᱟᱡᱟᱨᱮᱢ ᱧᱮᱞ ᱫᱟᱲᱮᱭᱟᱜᱼᱟ ᱟᱹᱰᱤ ᱠᱤᱪᱷᱩ ᱟᱨ ᱡᱚᱢᱟᱜ ᱵᱮᱵᱚᱥ ᱡᱚᱢᱟᱜᱼᱧᱩᱣᱟᱜ ᱵᱮᱵᱚᱥᱛᱷᱟ ᱯᱩᱨᱟᱹ ᱢᱮᱱᱟᱜᱼᱟ ᱦᱤᱡᱩᱜᱼᱥᱮᱱᱚᱜ ᱵᱮᱵᱚᱥᱛᱟ ᱯᱩᱨᱟᱹ ᱢᱮᱱᱟᱜᱼᱟ ᱟᱨ ᱫᱟᱬᱟᱱᱟᱜ ᱨᱮᱱᱟᱜ ᱵᱷᱚᱨᱥᱟ ᱯᱩᱨᱟᱹ ᱢᱮᱱᱟᱜᱼᱟ ᱢᱮᱱᱠᱷᱟᱱ ᱤᱧ ᱪᱟᱞᱟᱣ ᱵᱟᱹᱧ ᱪᱟᱞᱟᱣ ᱫᱟᱲᱮᱭᱟᱜ ᱠᱟᱱᱟ ᱟᱨ ᱩᱭᱦᱟᱹᱨᱮᱫ ᱟᱹᱧ ᱟᱹᱰᱤ ᱞᱚᱜᱚᱱ ᱪᱟᱞᱟᱜᱟᱹᱧ ᱟᱨ ᱜᱟᱛᱮ ᱠᱚ ᱥᱟᱶ ᱤᱧ ᱪᱟᱞᱟᱜᱼᱟ ᱩᱭᱦᱟᱹᱨᱮᱫᱟᱹᱧ